ᱟᱞᱮ ᱱᱚᱣᱟ ᱥᱩᱨ ᱨᱮ ᱦᱟᱸᱥᱯᱟᱛᱟᱞ ᱢᱮᱱᱟᱜᱼᱟ ᱜᱚᱵᱽᱢᱮᱱᱴ ᱦᱟᱸᱥᱯᱟᱛᱟᱞ ᱚᱸᱰᱮ ᱫᱚ ᱥᱩᱵᱤᱫᱷᱟ ᱢᱮᱱᱟᱜᱼᱟ ᱡᱟᱦᱟᱸ ᱜᱮ ᱨᱩᱣᱟᱹᱜ ᱦᱚᱲ ᱠᱚ ᱪᱟᱞᱟᱜᱼᱟ ᱚᱸᱰᱮ ᱫᱚ ᱢᱟᱱᱮ ᱯᱷᱨᱤ ᱛᱮ ᱨᱟᱱ ᱫᱚᱠᱚ ᱮᱢᱚᱜᱼᱟ ᱡᱟᱦᱟᱸ ᱜᱮ ᱡᱩᱫᱤ ᱡᱟᱦᱟᱸ ᱛᱤᱱᱟᱹᱜ ᱮᱢᱟᱨᱡᱮᱱᱥᱤ ᱧᱤᱫᱟᱹ ᱧᱩᱛᱟᱹ ᱨᱩᱭᱟᱹᱜᱼᱟᱠᱚ ᱨᱟᱵᱟᱝᱚᱜᱼᱟ ᱠᱚ ᱛᱚᱠᱷᱚᱱ ᱫᱚ ᱚᱸᱰᱮ ᱰᱟᱠᱛᱟᱨ ᱠᱚ ᱛᱟᱦᱮᱱ ᱠᱟᱱ ᱜᱮᱭᱟ ᱠᱳᱣᱟᱴᱟᱨ ᱨᱮ ᱢᱮᱱᱫᱚ ᱟᱠᱚ ᱚᱱᱟ ᱠᱳᱣᱟᱴᱟᱨ ᱠᱚ ᱦᱟᱛᱟᱣ ᱠᱟᱜᱼᱟ ᱮᱢ ᱟᱠᱟᱫ ᱠᱚᱣᱟ ᱠᱚ ᱚᱸᱰᱮ ᱧᱤᱫᱟᱹᱢ ᱪᱟᱞᱟᱜ ᱟᱢ ᱦᱚᱦᱚᱣᱟᱠᱚᱣᱟᱢ ᱩᱱᱠᱩ ᱠᱚ ᱵᱮᱨᱮᱫᱼᱟ ᱡᱟᱦᱟᱸ ᱛᱤᱱᱟᱹᱜ ᱧᱤᱫᱟᱹ ᱛᱟᱭ ᱧᱩᱛᱟᱹᱛ ᱛᱟᱭ ᱡᱟᱦᱟᱸᱭ ᱜᱮ ᱨᱩᱣᱟᱹᱭᱮᱱᱮ ᱦᱟᱲᱟᱢ ᱛᱟᱭ ᱵᱩᱰᱷᱤ ᱛᱟᱭ ᱜᱤᱫᱽᱨᱟᱹ ᱛᱟᱭ ᱟᱨ ᱵᱟᱝ ᱢᱟᱨᱟᱝ ᱦᱚᱲ ᱩᱱ ᱫᱚ ᱩᱱᱤ ᱥᱟᱸᱜᱮ ᱥᱚᱝ ᱩᱱᱠᱩ ᱰᱟᱠᱛᱚᱨ ᱠᱚ ᱦᱮᱡ ᱠᱟᱛᱮ ᱟᱡᱟᱜ ᱦᱚᱲᱢᱚ ᱨᱮ ᱪᱮᱫ ᱢᱮᱱᱟᱜᱼᱟ ᱚᱱᱟ ᱠᱚ ᱯᱩᱨᱤᱠᱷᱟᱭᱟ ᱨᱟᱱ ᱠᱚ ᱥᱩᱵᱤᱫᱷᱟ ᱢᱮᱱᱟᱜ ᱜᱮᱭᱟ ᱯᱷᱨᱤ ᱛᱮ ᱨᱟᱱ ᱠᱚ ᱮᱢᱚᱜᱼᱟ ᱟᱨ ᱚᱸᱰᱮ ᱡᱟᱦᱟᱸᱭ ᱜᱮ ᱨᱩᱜᱤ ᱠᱚ ᱦᱤᱡᱩᱜᱼᱟ ᱡᱚᱛᱚ ᱜᱮ ᱱᱚᱰᱮ ᱡᱟᱦᱟᱸᱭ ᱠᱚ ᱮᱰᱢᱤᱥᱚᱱ ᱠᱚ ᱦᱟᱸᱥᱯᱟᱛᱟᱞ ᱨᱮ ᱩᱱᱠᱩ ᱫᱚ ᱡᱚᱢ ᱨᱮᱭᱟᱜ ᱦᱚᱸ ᱵᱮᱵᱚᱥᱛᱟ ᱢᱮᱱᱟᱜᱼᱟ ᱩᱱᱠᱩ ᱫᱚ ᱥᱮᱛᱟᱜ ᱦᱚᱸᱠᱚ ᱮᱢᱟ ᱠᱚᱣᱟ ᱥᱮᱛᱟᱜ ᱫᱚ ᱪᱟ ᱯᱟᱣᱨᱩᱴᱤ ᱠᱚ ᱮᱢᱟ ᱠᱚᱣᱟ ᱟᱨ ᱛᱤᱠᱤᱱ ᱵᱮᱲᱟ ᱫᱚ ᱫᱟᱠᱟ ᱟᱹᱭᱩᱵ ᱵᱮᱲᱟ ᱦᱚᱸ ᱫᱟᱠᱟ ᱠᱚ ᱮᱢᱟ ᱠᱚᱣᱟ ᱩᱱᱠᱩ ᱫᱚ ᱚᱱᱟ ᱯᱮᱥᱮᱱᱴ ᱵᱟᱠᱷᱟᱨ ᱡᱟᱦᱟᱸ ᱨᱩᱜᱤ ᱢᱮᱱᱟᱜ ᱠᱚᱣᱟ ᱩᱱᱠᱩ ᱫᱚ ᱚᱱᱟ ᱫᱚ ᱯᱷᱨᱤ ᱛᱮᱠᱚ ᱮᱢᱟ ᱠᱚᱣᱟ